ᱢᱚᱵᱟᱭᱤᱞ ᱯᱷᱳᱱ ᱫᱚ ᱟᱹᱰᱤ ᱠᱷᱟᱨᱟᱯ ᱜᱮᱭᱟ ᱪᱮᱫᱟᱜ ᱥᱮ ᱢᱟᱥᱮ ᱢᱟᱥᱮ ᱨᱤᱪᱟᱨᱡᱽ ᱦᱩᱭᱩᱜᱼᱟ ᱟᱨ ᱨᱤᱪᱟᱨᱡᱽ ᱪᱟᱵᱟ ᱞᱮᱠᱷᱟᱱ ᱜᱮ ᱯᱷᱳᱱ ᱦᱚᱸ ᱵᱟᱝ ᱧᱮᱞᱚᱜᱼᱟ ᱟᱨ ᱯᱷᱳᱱ ᱦᱚᱸ ᱵᱟᱝ ᱪᱟᱞᱟᱜᱼᱟ ᱟᱨ ᱰᱟᱴᱟ ᱦᱚᱸ ᱵᱟᱝ ᱪᱟᱞᱟᱜᱼᱟ ᱵᱷᱤᱰᱭᱳ ᱠᱚᱦᱚᱸ ᱵᱟᱢ ᱧᱮᱞ ᱫᱟᱲᱮᱭᱟᱜᱼᱟ ᱟᱨ ᱪᱷᱚ ᱥᱟᱛ ᱫᱤᱱ ᱠᱷᱟᱱ ᱜᱮ ᱢᱚᱵᱟᱭᱤᱞ ᱠᱚ ᱵᱚᱱᱫᱚ ᱠᱟᱛᱟᱢᱟ ᱥᱤᱢ ᱠᱚ ᱵᱚᱱᱫᱚ ᱠᱟᱛᱟᱢᱟ ᱵᱟᱝ ᱨᱤᱪᱟᱨᱡᱽ ᱞᱮᱠᱷᱟᱱ ᱟᱨ ᱰᱟᱴᱟ ᱦᱚᱸ ᱴᱷᱤᱠ ᱢᱚᱛᱚ ᱵᱟᱝ ᱪᱟᱞᱟᱜᱼᱟ ᱵᱷᱤᱰᱭᱳ ᱠᱚᱦᱚᱸ ᱵᱟᱝ ᱧᱮᱞᱚᱜᱼᱟ ᱱᱮᱴᱚᱣᱟᱨᱠ ᱵᱟᱭ ᱧᱟᱢᱟ ᱱᱮᱴᱚᱣᱟᱨᱠ ᱠᱚ ᱵᱟᱭ ᱧᱟᱢᱟ ᱟᱨ ᱢᱚᱵᱟᱭᱤᱞ ᱢᱚᱵᱟᱭᱤᱞ ᱟᱭ ᱠᱟᱛᱮᱫ ᱠᱟᱹᱡᱤᱡ ᱠᱟᱹᱴᱤᱡ ᱜᱤᱫᱟᱹᱨ ᱠᱚᱦᱚᱸ ᱚᱱᱟᱨᱮᱜᱮ ᱟᱹᱰᱤ ᱵᱮᱥᱛᱚ ᱯᱟᱲᱦᱟᱜ ᱵᱟᱹᱜᱤ ᱠᱟᱛᱮᱫ ᱢᱚᱵᱟᱭᱤᱞ ᱨᱮ ᱜᱮᱢ ᱠᱚ ᱠᱷᱮᱞ ᱠᱟᱱᱟ ᱠᱨᱤᱠᱮᱴ ᱠᱷᱮᱞᱟ ᱠᱚ ᱧᱮᱞ ᱮᱫᱟ ᱯᱷᱩᱴᱵᱚᱞ ᱠᱷᱮᱞᱟ ᱠᱚ ᱧᱮᱞ ᱮᱫᱟ ᱟᱨ ᱠᱟᱴᱩᱱ ᱠᱚ ᱠᱚ ᱧᱮᱞ ᱮᱫᱟ ᱚᱱᱟᱛᱮᱜᱮ ᱟᱹᱰᱤ ᱠᱚ ᱵᱮᱥᱛᱚ ᱠᱚᱜ ᱠᱟᱱᱟ ᱚᱱᱟ ᱚᱱᱟ ᱪᱤᱠᱟᱹ ᱢᱚᱵᱟᱭᱤᱞ ᱫᱚ ᱟᱹᱰᱤ ᱠᱷᱟᱨᱟᱯ ᱜᱮᱭᱟ

ᱢᱚᱵᱟᱭᱤᱞ ᱨᱮᱫᱚ ᱮᱲᱮ ᱮᱲᱮ ᱠᱟᱛᱷᱟ ᱠᱚᱦᱚᱸ ᱠᱚ ᱜᱚᱞᱯᱷᱚ ᱵᱟᱲᱟᱭᱟ ᱚᱱᱟ ᱪᱤᱠᱟᱹ ᱦᱚᱸ ᱢᱚᱵᱟᱭᱤᱞ ᱫᱚ ᱟᱹᱰᱤ ᱠᱷᱟᱨᱟᱯ ᱜᱮᱭᱟ